ᱤᱧ ᱨᱮᱱ ᱠᱩᱥᱤ ᱟᱹᱱᱤᱡ ᱥᱮᱨᱮᱧᱤᱭᱟᱹ ᱫᱚᱠᱚ ᱦᱩᱭᱩᱜ ᱠᱟᱱᱟ ᱥᱴᱤᱯᱷᱟᱱ ᱴᱩᱰᱩ ᱠᱚᱞᱯᱚᱱᱟ ᱥᱚᱨᱮᱱ ᱡᱤᱵᱚᱱ ᱢᱩᱨᱢᱩ ᱤᱧ ᱫᱚ ᱱᱩᱠᱩ ᱢᱩᱫᱨᱮ ᱥᱴᱤᱯᱷᱟᱱ ᱴᱩᱰᱩ ᱜᱮ ᱡᱟᱹᱥᱛᱤᱧ ᱠᱩᱥᱤ ᱟᱭᱟ ᱥᱴᱤᱯᱷᱟᱱ ᱴᱩᱰᱩ ᱟᱜ ᱥᱮᱨᱮᱧ ᱨᱮᱫᱚ ᱥᱟᱶᱛᱟ ᱫᱩᱞᱟᱹᱲ ᱵᱚᱭᱦᱟ ᱫᱩᱞᱟᱹᱲ ᱟᱭᱳ ᱵᱟᱵᱟ ᱫᱩᱞᱟᱹᱲ ᱥᱤᱨᱡᱚᱱ ᱫᱩᱞᱟᱹᱲ ᱡᱚᱛᱚ ᱞᱮᱠᱟᱱᱟᱜ ᱥᱟᱛᱟᱢ ᱜᱮ ᱛᱟᱦᱮᱱ ᱠᱟᱱᱟ ᱚᱱᱟᱛᱮ ᱤᱧ ᱫᱚ ᱥᱴᱤᱯᱷᱟᱱ ᱴᱩᱰᱩ ᱟᱜ ᱫᱚᱝ ᱨᱟᱦᱟ ᱛᱮᱱᱟᱜ ᱥᱮᱨᱮᱧ ᱜᱮ ᱟᱹᱰᱤ ᱡᱟᱹᱥᱛᱤᱧ ᱠᱩᱥᱤᱭᱟᱜ ᱠᱟᱱᱟ